ᱟᱢ ᱫᱚ ᱚᱠᱚᱭᱴᱟᱜ ᱪᱚ ᱤᱧ ᱤᱧᱟᱹᱜ ᱟᱹᱛᱩᱨᱮᱱ ᱢᱟᱹᱡᱷᱤ ᱦᱟᱲᱟᱢ ᱤᱧ ᱫᱚ ᱚ ᱟᱞᱮ ᱥᱮᱫ ᱫᱚ ᱟᱠᱟᱞᱛᱮ ᱟᱫᱚ ᱪᱟᱥᱵᱟᱥ ᱜᱮ ᱵᱟᱝ ᱦᱩᱭᱩᱜ ᱠᱟᱱᱟ ᱟᱫᱚ ᱟᱞᱮ ᱥᱮᱫ ᱫᱚ ᱫᱟᱜ ᱦᱚᱸ ᱵᱟᱭ ᱫᱟᱜ ᱮᱫᱟ ᱟᱞᱮ ᱞᱮ ᱪᱮᱫ ᱞᱮ ᱡᱚᱢ ᱵᱟᱲᱟᱭᱟ ᱟᱞᱮ ᱫᱚ ᱚᱱᱮ ᱥᱚᱢᱚᱭ ᱥᱚᱢᱚᱭ ᱨᱮ ᱠᱷᱚᱨᱟ ᱨᱮ ᱦᱩᱲᱩ ᱜᱮᱫ ᱞᱮ ᱪᱟᱞᱟᱜᱼᱟ ᱢᱤᱫ ᱢᱟᱥ ᱤᱱᱟᱹ ᱮᱝᱠᱟᱞᱮ ᱠᱟᱹᱢᱤᱭᱟ ᱤᱱᱟᱹ ᱛᱮᱜᱮᱞᱮ ᱡᱚᱢ ᱡᱚᱢ ᱵᱟᱲᱟᱭᱟᱞᱮ ᱤᱱᱟᱹ ᱠᱚ ᱤᱫᱤ ᱠᱟᱞᱮᱭᱟ ᱦᱮᱸ ᱦᱮᱸ ᱵᱟᱝᱜᱟᱞ ᱥᱮᱫ ᱞᱮ ᱪᱟᱞᱟᱣ ᱵᱟᱲᱟᱜᱼᱟ ᱚᱱᱛᱮ ᱚᱱᱛᱮ ᱨᱮᱜᱮ ᱯᱮᱲᱟ ᱪᱟᱣᱞᱮ ᱠᱚᱠᱚ ᱮᱢᱚᱜᱼᱟ ᱚᱱᱮ ᱤᱱᱟᱹ ᱛᱮᱜᱮᱞᱮ ᱚᱱᱟ ᱜᱮᱞᱮ ᱫᱚᱦᱚ ᱡᱟᱨᱣᱟᱭᱟ ᱚᱱᱟ ᱜᱮᱞᱮ ᱟᱹᱜᱩᱭᱟ ᱱᱚᱛᱮ ᱨᱮᱞᱮ ᱡᱚᱢᱟ ᱛᱟᱦᱮᱸ ᱛᱟᱦᱮᱱᱟᱞᱮ ᱢᱤᱫ ᱪᱟᱸᱫᱚ ᱟᱨ ᱚᱱᱟ ᱠᱷᱚᱱ ᱡᱟᱹᱥᱛᱤ ᱫᱚ ᱵᱟᱝ ᱧᱟᱢᱚᱜᱼᱟ ᱚᱱᱛᱮ ᱫᱚ ᱵᱟᱝᱜᱟᱞ ᱥᱮᱫ ᱨᱮᱫᱚ ᱟᱭᱢᱟ ᱦᱚᱲ ᱠᱚ ᱪᱟᱞᱟᱜᱼᱟ ᱛᱷᱚ ᱟᱫᱚ ᱚᱠᱟ ᱨᱮ ᱚᱱᱟ ᱫᱚ ᱧᱟᱢᱚᱜᱼᱟ ᱮᱱᱛᱮᱫ ᱯᱚᱭᱥᱟ ᱠᱚᱫᱚ ᱡᱟᱜᱮ ᱚᱱᱛᱮ ᱨᱮᱫᱚ ᱦᱩᱭᱩᱜ ᱜᱮᱭᱟ ᱮᱢᱟᱱ ᱮᱢᱚᱜ ᱜᱮᱭᱟ ᱠᱚ ᱱᱚᱛᱮ ᱨᱮᱫᱚ ᱪᱮᱫ ᱪᱟᱥ ᱵᱟᱝ ᱦᱩᱭᱩᱜ ᱛᱮ ᱮᱱᱛᱮᱫ ᱚᱱᱛᱮ ᱨᱮᱫᱚ ᱡᱟᱜᱮᱠᱚ ᱮᱢᱚᱜ ᱨᱮᱦᱚᱸ ᱛᱚ ᱟᱭᱢᱟ ᱠᱟᱱᱟ ᱚᱱᱟᱫᱚ ᱦᱚᱸ ᱚᱱᱛᱮ ᱫᱚᱠᱚ ᱪᱟᱞᱟᱣ ᱵᱟᱲᱟᱜ ᱠᱟᱱ ᱜᱮᱭᱟ ᱠᱚᱲᱟ ᱠᱚᱠᱚ ᱪᱟᱞᱟᱣ ᱵᱟᱲᱟᱜᱼᱟ ᱚᱱᱛᱮ ᱫᱚ ᱟᱞᱮ ᱦᱟᱲᱟᱢ ᱵᱩᱲᱦᱤ ᱫᱚ ᱵᱟᱠᱚ ᱪᱟᱞᱟᱣ ᱵᱟᱲᱟᱜᱼᱟ ᱟᱞᱮ ᱫᱚ ᱠᱚᱲᱟ ᱠᱚᱠᱚ ᱪᱟᱞᱟᱣ ᱵᱟᱲᱟᱜᱼᱟ ᱚᱱᱛᱮ ᱨᱮᱫᱚ ᱚᱱᱟ ᱨᱟᱡᱽ ᱢᱤᱥᱛᱨᱤ ᱚᱱᱟ ᱤᱴᱟᱹ ᱤᱭᱟᱹ ᱚᱱᱟ ᱥᱤᱢᱮᱱᱴ ᱚᱱᱟ ᱚᱲᱟᱜ ᱠᱟᱹᱢᱤ ᱜᱮᱠᱚ ᱠᱟᱹᱢᱤᱭᱟ ᱟᱨ ᱮᱴᱟᱜᱼᱟᱜ ᱫᱚ ᱵᱟᱝ ᱤᱱᱟᱹ ᱜᱮᱠᱚ ᱠᱟᱹᱢᱤᱭᱟ ᱚᱱᱛᱮ ᱫᱚ ᱛᱷᱚᱲᱟ ᱮᱱᱨᱮᱦᱚᱸ ᱡᱟᱹᱥᱛᱤ ᱧᱚᱜ ᱠᱚ ᱮᱢᱟ ᱠᱚ ᱠᱟᱱᱟ ᱚᱱᱛᱮ ᱫᱚᱠᱚ ᱛᱟᱦᱮᱸ ᱧᱚᱜᱚᱜᱼᱟ ᱛᱷᱚ ᱚᱱᱛᱮ ᱫᱚ ᱯᱚᱸᱫᱽᱨᱚ ᱦᱟᱡᱟᱨ ᱥᱳᱞᱳ ᱦᱟᱡᱟᱨ ᱪᱟᱞᱟᱣ ᱵᱟᱲᱟᱜ ᱜᱮᱭᱟ ᱞᱮ ᱠᱚᱲᱟ ᱠᱚᱠᱚ ᱪᱟᱞᱟᱣ ᱵᱟᱲᱟᱜᱼᱟ ᱟᱞᱮ ᱫᱚ ᱵᱟᱞᱮ ᱪᱟᱞᱟᱜᱼᱟ ᱟᱞᱮ ᱫᱚ ᱛᱟᱦᱮᱱ ᱜᱮᱭᱟ ᱠᱚ ᱚᱱᱛᱮ ᱫᱚ ᱥᱮᱨᱢᱟ ᱫᱷᱟᱹᱵᱤᱡ ᱠᱚ ᱛᱟᱦᱮᱱᱟ ᱵᱟᱨᱼᱯᱮ ᱥᱮᱨᱢᱟ ᱦᱮᱸ ᱟᱭᱢᱟ ᱫᱤᱱ ᱜᱮᱠᱚ ᱛᱟᱦᱮᱱᱟ ᱚᱱᱠᱟ ᱦᱟᱱᱛᱮ ᱪᱷᱚ ᱪᱟᱸᱫᱚ ᱥᱟᱛ ᱪᱟᱸᱫᱚ ᱜᱟᱱ ᱮᱢᱟᱣᱟᱠᱚ ᱠᱟᱱᱟ ᱠᱚ ᱯᱚᱸᱫᱽᱨᱚ ᱦᱟᱡᱟᱨ ᱥᱳᱞᱳ ᱦᱟᱡᱟᱨ